ᱟᱞᱮᱭᱟᱜ ᱱᱚᱣᱟ ᱠᱷᱟᱛᱲᱟ ᱵᱟᱡᱟᱨ ᱥᱩᱨ ᱨᱮ ᱟᱹᱰᱤ ᱨᱚᱠᱚᱢ ᱡᱤᱱᱤᱥ ᱜᱮ ᱪᱟᱥᱚᱜ ᱜᱮᱭᱟ ᱥᱚᱵᱽᱡᱤ ᱠᱚ ᱡᱮᱢᱚᱱ ᱟᱞᱩ ᱯᱮᱸᱭᱟᱡᱽ ᱨᱚᱥᱩᱱ ᱠᱚᱯᱤ ᱵᱮᱸᱜᱟᱲ ᱢᱩᱞᱟᱹ ᱵᱚᱨᱵᱚᱴᱤ ᱟᱨ ᱠᱟᱞᱞᱟ ᱠᱚ ᱮᱢᱟᱢ ᱮᱢᱟᱱᱟᱜ ᱟᱹᱰᱤ ᱨᱚᱠᱚᱢᱟᱜ ᱜᱮ ᱪᱟᱥ ᱠᱚᱫᱚ ᱢᱮᱱᱟᱜ ᱟᱠᱟᱫᱟ ᱚᱱᱟᱠᱚ ᱥᱟᱱᱟᱢ ᱠᱚᱜᱮ ᱱᱚᱣᱟ ᱠᱷᱟᱛᱲᱟ ᱵᱟᱡᱟᱨ ᱥᱚᱦᱚᱨ ᱨᱮᱜᱮᱞᱮ ᱟᱹᱠᱷᱟᱨᱤᱧᱟ ᱟᱨ ᱥᱟᱱᱟᱢ ᱠᱚᱜᱮ ᱚᱱᱠᱟᱞᱮ ᱜᱚᱲᱚ ᱥᱚᱯᱚᱦᱚᱫ ᱠᱟᱛᱮᱫ ᱢᱤᱫ ᱢᱤᱫ ᱦᱚᱲ ᱜᱚᱲᱚ ᱥᱚᱯᱚᱦᱚᱫ ᱠᱟᱛᱮ ᱜᱮᱞᱮ ᱫᱚᱦᱚᱭ ᱵᱟᱡᱟᱨ ᱥᱮᱫ ᱠᱚ ᱤᱫᱤ ᱥᱮᱴᱮᱨᱟ